ᱟᱞᱮ ᱴᱚᱴᱷᱟ ᱨᱮᱫᱚ ᱵᱮᱥᱤ ᱦᱟᱥᱯᱟᱛᱟᱞ ᱫᱚ ᱵᱟᱹᱱᱩᱜᱼᱟ ᱟᱨ ᱡᱟᱦᱟᱸ ᱦᱟᱥᱯᱟᱛᱟᱞ ᱠᱚ ᱢᱮᱱᱟᱜ ᱟᱠᱟᱫᱟ ᱚᱱᱟ ᱦᱟᱥᱯᱟᱛᱟᱞ ᱨᱮ ᱰᱟᱠᱴᱚᱨ ᱫᱚ ᱥᱳᱢᱳᱭ ᱨᱮ ᱵᱟᱭ ᱦᱤᱡᱩᱜᱼᱟ ᱟᱨ ᱨᱩᱜᱤ ᱦᱚᱲ ᱠᱚᱦᱚᱸ ᱴᱷᱤᱠ ᱢᱚᱛᱚ ᱵᱟᱝ ᱠᱚ ᱧᱮᱞ ᱠᱚᱣᱟ ᱥᱮ ᱴᱷᱤᱠ ᱢᱚᱛᱚ ᱨᱟᱱ ᱦᱚᱸ ᱵᱟᱝ ᱠᱚ ᱚᱞ ᱟᱠᱚᱣᱟ ᱟᱨ ᱡᱚᱠᱷᱚᱱ ᱦᱟᱥᱯᱟᱛᱟᱞ ᱨᱮ ᱵᱷᱚᱨᱛᱤ ᱡᱚᱠᱷᱮᱡ ᱨᱩᱣᱟᱹ ᱦᱚᱲ ᱦᱚᱸ ᱥᱳᱢᱳᱭ ᱨᱮ ᱰᱟᱠᱴᱚᱨ ᱵᱟᱭ ᱪᱮᱠᱟᱯ ᱮᱭᱟ ᱥᱮ ᱥᱳᱢᱳᱭ ᱨᱮ ᱨᱟᱱ ᱠᱚᱦᱚᱸ ᱵᱟᱭ ᱮᱢᱟᱭᱟ ᱥᱮ ᱡᱚᱢᱟᱜ ᱠᱚᱦᱚᱸ ᱴᱷᱤᱠ ᱢᱚᱛᱚ ᱵᱟᱝ ᱠᱚ ᱮᱢᱟ ᱠᱚᱣᱟ ᱚᱱᱟ ᱠᱷᱟᱹᱛᱤᱨ ᱱᱚᱣᱟ ᱥᱩᱨ ᱥᱩᱯᱩᱨ ᱠᱚᱨᱮᱱ ᱦᱚᱲ ᱫᱚ ᱱᱚᱣᱟ ᱥᱚᱨᱠᱟᱨᱤ ᱦᱟᱥᱯᱟᱛᱟᱞ ᱨᱮᱫᱚ ᱫᱮᱠᱷᱟᱣ ᱞᱟᱹᱜᱤᱫ ᱛᱮᱫᱚ ᱵᱟᱝ ᱠᱚ ᱪᱟᱞᱟᱜᱼᱟ ᱟᱨ ᱮᱴᱟᱜ ᱥᱚᱦᱚᱨ ᱵᱟᱡᱟᱨ ᱨᱮᱱ ᱦᱟᱥᱯᱟᱛᱟᱞ ᱨᱮᱫᱚ ᱚᱸᱰᱮ ᱨᱮᱱ ᱰᱟᱠᱴᱚᱨ ᱫᱚ ᱟᱹᱰᱤ ᱵᱷᱟᱜᱮ ᱵᱷᱟᱜᱮ ᱢᱮᱱᱟᱜ ᱠᱚᱣᱟ ᱚᱱᱟᱛᱮ ᱵᱤᱥᱤᱨ ᱵᱷᱟᱜ ᱦᱚᱲᱫᱚ ᱥᱚᱦᱚᱨ ᱵᱟᱡᱟᱨ ᱦᱟᱥᱯᱟᱛᱟᱞ ᱨᱮᱜᱮ ᱫᱮᱠᱷᱟᱜ ᱫᱚᱠᱚ ᱪᱟᱞᱟᱜᱼᱟ ᱪᱮᱫᱟᱜ ᱥᱮ ᱚᱸᱰᱮᱱ ᱠᱚ ᱰᱟᱠᱴᱚᱨ ᱫᱚ ᱟᱹᱰᱤ ᱢᱚᱡᱽ ᱨᱩᱣᱟᱹ ᱦᱚᱲ ᱠᱚ ᱪᱮᱠᱟᱯ ᱠᱚᱣᱟ ᱥᱮ ᱟᱹᱰᱤ ᱵᱷᱟᱹᱜᱮ ᱵᱷᱟᱹᱜᱮ ᱨᱟᱱ ᱠᱚ ᱚᱞ ᱟᱠᱚᱣᱟ ᱟᱨ ᱚᱱᱟ ᱨᱟᱱ ᱡᱚᱢ ᱠᱟᱛᱮᱫ ᱦᱚᱸ ᱟᱹᱰᱤ ᱡᱚᱞᱫᱤ ᱠᱚ ᱵᱮᱥᱚᱜᱼᱟ ᱚᱱᱟ ᱠᱷᱟᱹᱛᱤᱨ ᱵᱮᱥᱤᱨ ᱵᱷᱟᱜ ᱦᱚᱲ ᱫᱚ ᱱᱚᱣᱟ ᱥᱚᱦᱚᱨ ᱵᱟᱡᱟᱨ ᱦᱟᱥᱯᱟᱛᱟᱞ ᱠᱚᱨᱮ ᱜᱮᱠᱚ ᱤᱫᱤ ᱠᱚᱣᱟ ᱪᱮᱫᱟᱜ ᱥᱮ ᱜᱚᱡ ᱚᱵᱚᱥᱛᱟ ᱡᱟᱦᱟᱸᱭ ᱦᱚᱲ ᱠᱚ ᱛᱟᱦᱮᱱᱟ ᱩᱱᱠᱩ ᱦᱚᱸ ᱚᱸᱰᱮ ᱠᱚ ᱵᱮᱥᱚᱜᱼᱟ ᱚᱱᱟ ᱠᱷᱟᱹᱛᱤᱨ ᱛᱮᱜᱮ ᱵᱤᱥᱤᱨ ᱵᱷᱟᱜ ᱦᱚᱲ ᱫᱚ ᱚᱸᱰᱮ ᱥᱚᱦᱚᱨ ᱵᱟᱡᱟᱨ ᱦᱟᱥᱯᱟᱛᱟᱞ ᱨᱮᱜᱤ ᱪᱟᱞᱟᱜᱼᱟ ᱫᱮᱠᱷᱟᱣ ᱞᱟᱹᱜᱤᱫ ᱛᱮ